ᱵᱟᱨ ᱢᱟᱹᱱᱦᱟᱹ ᱞᱟᱦᱟᱨᱮ ᱢᱤᱫᱴᱟᱝ ᱴᱤᱵᱷᱤᱧ ᱦᱟᱛᱟᱣ ᱞᱮᱫᱟ ᱛᱳ ᱠᱤᱪᱷᱩ ᱫᱤᱱ ᱪᱟᱞᱟᱣ ᱯᱚᱨ ᱜᱮ ᱚᱱᱟ ᱴᱤᱵᱷᱤᱨᱮ ᱪᱷᱚᱵᱤ ᱴᱷᱤᱠ ᱴᱷᱟᱠ ᱵᱟᱠᱚ ᱧᱮᱞᱚᱜ ᱠᱟᱱᱟ ᱟᱨ ᱥᱟᱣᱩᱱᱰ ᱦᱚᱸ ᱢᱚᱸᱡ ᱵᱟᱝ ᱦᱤᱡᱩᱜ ᱠᱟᱱᱟ